ᱦᱮᱞᱳ ᱟᱪᱪᱷᱟ ᱴᱷᱤᱠᱜᱮᱭᱟ ᱟᱫᱚ ᱡᱷᱟᱲᱠᱷᱚᱱᱰ ᱠᱷᱚᱱ ᱚᱠᱟᱞᱮᱠᱟᱱ ᱦᱚᱲ ᱠᱟᱱ ᱛᱟᱵᱚᱱᱟᱢ ᱦᱟᱸᱜ ᱚᱱᱟ ᱵᱟᱹᱧ ᱵᱩᱡᱽ ᱫᱟᱲᱮᱭᱟᱜ ᱠᱟᱱᱟ ᱪᱮᱫ ᱱᱟᱜᱚᱡᱽ ᱛᱮᱥᱮ ᱯᱷᱳᱱᱮᱫ ᱛᱟᱵᱚᱱᱟᱢ ᱟᱪᱪᱷᱟ ᱟᱹᱰᱤ ᱵᱮᱥ ᱠᱟᱛᱷᱟ ᱟᱫᱚ ᱦᱟᱸᱜ ᱱᱚᱣᱟ ᱢᱟ ᱟᱹᱰᱤ ᱢᱟᱨᱟᱝ ᱠᱟᱛᱷᱟ ᱟᱨ ᱟᱹᱰᱤ ᱡᱮᱞᱮᱧᱚᱜᱼᱟ ᱟᱫᱚ ᱠᱷᱟᱴᱚ ᱢᱟᱪᱷᱟ ᱛᱮᱜᱮ ᱞᱟᱹᱭ ᱨᱮᱱᱟᱜ ᱤᱧ ᱨᱤᱠᱟᱹᱭ ᱛᱟᱵᱚᱱᱟ ᱟᱸᱡᱚᱢ ᱯᱮ ᱢᱟ ᱛᱟᱦᱞᱮ ᱦᱳᱭ ᱡᱷᱟᱲᱜᱨᱟᱢ ᱡᱮᱞᱟ ᱨᱮᱫᱚ ᱮᱠᱷᱚᱱ ᱚᱞ ᱪᱤᱠᱤ ᱛᱮᱫᱚ ᱜᱚᱴᱟ ᱜᱮ ᱠᱟᱹᱢᱤ ᱠᱟᱹᱢᱤ ᱛᱮ ᱡᱟᱦᱟᱸ ᱠᱟᱹᱢᱤ ᱥᱩᱥᱟᱹᱨ ᱤᱫᱤᱭᱟᱠᱟᱱᱟ ᱡᱷᱟᱲᱜᱨᱟᱢ ᱡᱮᱞᱟ ᱠᱷᱚᱱ ᱜᱮ ᱟᱵᱚ ᱱᱚᱣᱟ ᱥᱟᱱᱛᱟᱲᱤ ᱯᱟᱹᱨᱥᱤ ᱡᱟᱦᱟᱸ ᱟᱵᱚᱣᱟᱜ ᱚᱭᱮᱥᱴ ᱵᱮᱝᱜᱚᱞ ᱵᱤᱫᱷᱟᱱ ᱥᱚᱵᱷᱟ ᱨᱮ ᱯᱟᱥ ᱠᱟᱛᱮᱫ ᱡᱟᱦᱟᱸ ᱫᱚ ᱵᱟᱨ ᱜᱮᱥᱟᱭ ᱵᱟᱜᱮ ᱵᱟᱨ ᱨᱮᱱᱟᱜ ᱵᱟᱨᱜᱮᱞ ᱯᱮ ᱨᱮᱭᱟᱜ ᱵᱟᱝᱟ ᱤᱠᱟᱹ ᱠᱟᱹᱧ ᱢᱮ ᱠᱟᱹᱴᱤᱡ ᱤᱧ ᱦᱟᱱᱛᱮ ᱱᱟᱛᱮᱭᱮᱫᱟ ᱟᱪᱪᱟ ᱫᱩ ᱦᱟᱡᱟᱨ ᱛᱤᱱ ᱥᱟᱞᱮ ᱨᱮ ᱵᱟᱭᱤᱥᱮ ᱰᱤᱥᱮᱢᱵᱚᱨ ᱡᱟᱦᱟᱸ ᱥᱤᱠᱨᱤᱛᱤ ᱧᱟᱢ ᱠᱮᱫ ᱫᱚᱭ ᱫᱤᱞᱞᱤ ᱫᱚᱨᱵᱟᱨ ᱨᱮ ᱥᱮ ᱮᱥᱮᱢᱵᱽᱞᱤ ᱮᱥᱮᱢᱵᱽᱞᱤ ᱯᱟᱨᱞᱟᱢᱮᱱᱴ ᱨᱮ ᱯᱟᱥᱮᱱ ᱫᱚ ᱟᱫᱚ ᱚᱱᱟ ᱨᱮᱱᱟᱜ ᱯᱷᱮᱰᱟᱛ ᱠᱟᱛᱷᱟ ᱫᱚ ᱱᱚᱸᱰᱮ ᱡᱷᱟᱲᱜᱨᱟᱢ ᱮᱞᱟᱠᱟ ᱨᱮᱱ ᱜᱚᱴᱟ ᱡᱷᱟᱲᱜᱨᱟᱢ ᱯᱚᱱᱚᱛ ᱨᱮᱱ ᱟᱹᱰᱤ ᱨᱟᱸᱜᱟᱣᱱᱟ ᱥᱮ ᱟᱹᱰᱤ ᱡᱚᱢᱮᱞᱟᱭ ᱡᱩᱢᱤᱫ ᱠᱚ ᱥᱤᱨᱡᱟᱹᱣ ᱞᱮᱫᱟ ᱟᱨ ᱚᱝᱠᱟ ᱞᱮᱠᱟᱛᱮ ᱱᱚᱣᱟ ᱟᱵᱚᱣᱟᱜ ᱚᱞ ᱪᱤᱠᱤ ᱛᱟᱞᱟᱛᱮ ᱥᱟᱱᱛᱟᱲᱤ ᱯᱟᱹᱨᱥᱤ ᱥᱮᱪᱮᱫ ᱨᱮᱱᱟᱜ ᱦᱚᱨ ᱨᱮ ᱥᱮᱴᱮᱨ ᱞᱮᱫ ᱟᱨ ᱥᱮᱴᱮᱨ ᱠᱟᱛᱮᱫ ᱱᱤᱛᱳᱜ ᱫᱚ ᱱᱚᱣᱟ ᱡᱷᱟᱲᱜᱨᱟᱢ ᱯᱚᱱᱚᱛ ᱨᱮ ᱠᱮ ᱡᱤ ᱴᱩ ᱯᱤ ᱡᱤ ᱞᱟᱹᱭ ᱡᱚᱝ ᱞᱮᱠᱟᱱ ᱯᱩᱨᱟᱹᱣᱟᱠᱟᱱ ᱞᱮᱠᱟᱜᱮ ᱟᱨ ᱚᱱᱟ ᱞᱮᱠᱟᱛᱮ ᱱᱚᱸᱰᱮ ᱮᱠ ᱱᱚᱢᱵᱚᱨ ᱨᱮᱜᱮ ᱯᱟᱲᱟᱜᱼᱟ ᱡᱷᱟᱲᱜᱨᱟᱢ ᱵᱟᱡᱟᱨ ᱠᱷᱚᱱ ᱯᱚᱪᱪᱷᱤᱢ ᱱᱟᱠᱷᱟ ᱱᱚᱣᱟ ᱫᱚ ᱪᱮᱫ ᱠᱚ ᱢᱮᱛᱟᱜ ᱠᱟᱱᱟ ᱡᱷᱟᱲᱟᱜᱟᱹᱲᱭᱟᱹ ᱦᱚᱲ ᱛᱮᱫᱚ ᱡᱩᱢᱤᱫᱟᱨᱰᱟᱸᱜᱟ ᱚᱸᱰᱮ ᱫᱚ ᱯᱷᱩᱞ ᱯᱷᱮᱹᱡᱽ ᱛᱮ ᱱᱚᱸᱰᱮ ᱥᱟᱱᱛᱟᱲᱤ ᱢᱤᱰᱤᱭᱟᱢᱛᱮ ᱚᱞᱪᱤᱠᱤ ᱛᱟᱞᱟ ᱛᱮᱜᱮ ᱚᱸᱰᱮ ᱫᱚ ᱚᱞᱚᱜ ᱯᱟᱲᱦᱟᱜ ᱪᱟᱞᱟᱜ ᱠᱟᱱᱟ ᱟᱨ ᱱᱚᱣᱟ ᱯᱮ ᱫᱷᱟᱹᱵᱤᱡ ᱱᱤᱛᱳᱜ ᱠᱚ ᱥᱮᱱᱴᱟᱯᱚᱜ ᱠᱟᱱᱟ ᱟᱨ ᱚᱝᱠᱟ ᱠᱟᱛᱮᱫ ᱚᱱᱟ ᱫᱚ ᱢᱤᱫᱴᱤᱱ ᱤᱥᱠᱩᱞ ᱨᱮᱱᱟᱜ ᱠᱟᱛᱷᱟᱧ ᱞᱟᱹᱭ ᱠᱮᱫᱟ ᱟᱨᱦᱚᱸ ᱟᱹᱰᱤᱜᱟᱱ ᱚᱱᱠᱟᱱ ᱤᱥᱠᱩᱞ ᱨᱮ ᱪᱟᱞᱟᱜ ᱠᱟᱱᱟ ᱟᱨ ᱚᱱᱟ ᱯᱚᱨ ᱜᱮ ᱠᱚᱞᱮᱡᱽ ᱨᱮᱱᱟᱜ ᱠᱟᱛᱷᱟ ᱟᱨ ᱠᱚᱞᱮᱡᱽ ᱠᱚ ᱱᱚᱣᱟ ᱮᱞᱟᱠᱟ ᱨᱮ ᱢᱟᱱᱮ ᱡᱷᱟᱲᱜᱨᱟᱢ ᱦᱚᱱᱚᱛ ᱛᱟᱹᱨᱤ ᱨᱮ ᱥᱤᱞᱫᱟᱹ ᱡᱮᱞᱮᱠᱟ ᱠᱟᱯᱜᱟᱹᱲᱤ ᱚᱱᱠᱟ ᱞᱮᱠᱟ ᱱᱚᱛᱮ ᱜᱳᱣᱟᱞᱛᱳᱲ ᱠᱚᱞᱮᱡᱽ ᱠᱚ ᱮᱢᱚᱱ ᱪᱮᱫ ᱡᱷᱟᱲᱜᱨᱟᱢ ᱠᱚᱞᱮᱡᱽ ᱠᱚᱨᱮ ᱦᱚᱸ ᱱᱚᱣᱟ ᱚᱞᱚᱜ ᱯᱟᱲᱦᱟᱣ ᱟᱹᱰᱤ ᱡᱳᱨ ᱛᱮᱠᱚ ᱪᱟᱞᱟᱣ ᱤᱫᱤᱭᱮᱫ ᱞᱟᱦᱟ ᱪᱟᱞᱟᱜ ᱠᱷᱟᱹᱛᱤᱨ ᱟᱫᱚ ᱢᱤᱫᱴᱤᱡ ᱤᱭᱩᱱᱤᱵᱷᱟᱨᱥᱤᱴᱤ ᱫᱷᱟᱹᱵᱤᱡ ᱦᱚᱸ ᱱᱤᱛᱳᱜ ᱫᱚ ᱡᱷᱟᱲᱜᱨᱟᱢ ᱨᱮ ᱡᱟᱦᱟᱸ ᱫᱚ ᱧᱩᱛᱩᱢᱟᱠᱟᱫᱟᱠᱚ ᱥᱚᱨᱠᱟᱨ ᱯᱟᱦᱴᱟ ᱥᱮᱫ ᱠᱷᱚᱱ ᱥᱟᱹᱫᱷᱩ ᱨᱟᱢᱪᱟᱸᱫᱽ ᱢᱮᱢᱳᱨᱤᱭᱟᱞ ᱤᱭᱩᱱᱤᱵᱷᱟᱨᱥᱤᱴᱤ ᱟᱨ ᱚᱱᱟᱞᱮᱠᱟ ᱛᱮᱫᱚ ᱟᱫᱚ ᱞᱟᱹᱭ ᱛᱮᱫᱚ ᱦᱟᱸᱜ ᱮᱢ ᱵᱩᱡᱷᱟᱹᱣ ᱛᱤᱭᱳᱜᱟ ᱜᱚᱝᱮ ᱟᱫᱚ ᱦᱳᱭ ᱟᱨ ᱚᱱᱟ ᱥᱟᱶᱛᱮ ᱡᱟᱦᱟᱸ ᱫᱚ ᱜᱩᱨᱩ ᱜᱚᱝᱠᱮᱭᱟᱜ ᱠᱩᱠᱢᱩ ᱞᱮᱠᱟᱛᱮ ᱦᱚᱸ ᱡᱷᱟᱲᱜᱨᱟᱢ ᱥᱩᱨ ᱨᱮᱜᱮ ᱡᱟᱦᱟᱸᱫᱚ ᱵᱮᱛᱠᱩᱸᱫᱽᱨᱤ ᱥᱟᱱᱛᱟᱲ ᱵᱤᱫᱽᱫᱟᱹᱜᱟᱲ ᱚᱱᱟ ᱥᱟᱱᱛᱟᱲ ᱵᱤᱫᱽᱫᱟᱹᱜᱟᱲ ᱨᱮᱦᱚᱸ ᱜᱩᱨᱩ ᱜᱚᱝᱠᱮ ᱞᱟᱹᱭ ᱞᱮᱠᱟᱛᱮ ᱟᱨ ᱥᱮᱢᱞᱮᱫ ᱨᱮᱱ ᱠᱟᱹᱢᱭᱟᱹ ᱠᱚ ᱢᱤᱫ ᱡᱩᱜᱩᱫᱛᱮ ᱛᱟᱦᱮᱸ ᱠᱟᱛᱮᱫ ᱱᱚᱣᱟ ᱨᱮ ᱮᱛᱚᱦᱚᱵ ᱟᱠᱟᱫᱟᱠᱚ ᱚᱱᱟ ᱦᱚᱸ ᱩᱭᱦᱟᱹᱨ ᱟᱨ ᱫᱤᱥᱟᱹ ᱫᱚ ᱟᱨ ᱦᱩᱫᱤᱥ ᱫᱚ ᱜᱩᱨᱩ ᱜᱚᱝᱠᱮᱭᱟᱜ ᱟᱨ ᱚᱱᱟ ᱠᱷᱚᱱ ᱯᱷᱮᱰᱟᱛ ᱠᱷᱚᱱ ᱜᱮ ᱱᱚᱸᱰᱮ ᱚᱞ ᱪᱤᱠᱤ ᱛᱟᱞᱟᱛᱮ ᱥᱟᱱᱛᱟᱲᱤ ᱯᱟᱹᱨᱥᱤ ᱥᱮᱪᱮᱫ ᱦᱚᱨᱮ ᱥᱟᱵ ᱟᱠᱟᱫᱟ ᱟᱨ ᱚᱱᱟ ᱫᱚᱭ ᱠᱟᱹᱢᱤ ᱤᱫᱤᱭᱮᱫ ᱜᱮᱭᱟ ᱟᱫᱚ ᱠᱷᱟᱴᱚ ᱢᱟᱪᱷᱟ ᱞᱮᱠᱟ ᱛᱮᱫᱚ ᱱᱤᱱᱟᱹᱜ ᱜᱮ ᱟᱨ ᱡᱤᱞᱤᱧ ᱫᱚ ᱟᱹᱰᱤ ᱡᱤᱞᱤᱧᱚᱜᱼᱟ ᱦᱳᱭ ᱟᱫᱚ ᱦᱳᱭ ᱥᱟᱱᱟᱢ ᱠᱚ ᱟᱱᱟ ᱠᱚᱵᱚᱱ ᱪᱷᱟᱨᱟᱣ ᱤᱫᱤᱭᱟ ᱟᱨ ᱜᱚᱴᱟ ᱫᱤᱥᱚᱢ ᱫᱷᱟᱹᱨᱛᱤ ᱨᱮ ᱪᱷᱟᱨᱟᱜ ᱢᱟ ᱚᱱᱟ ᱨᱮᱱᱟᱜ ᱵᱚ ᱨᱤᱠᱟᱹᱭᱟ ᱜᱚᱝᱠᱮ ᱛᱟᱦᱞᱮ ᱢᱟ ᱟᱫᱚ ᱤᱱᱟᱹᱜ ᱜᱮ ᱡᱚᱦᱟᱨ ᱜᱮ